ᱤᱧᱟᱹᱜ ᱡᱤᱭᱚᱱ ᱨᱮ ᱡᱚᱛᱚ ᱠᱷᱚᱱ ᱜᱚᱱᱚᱝ ᱟᱱ ᱫᱚ ᱥᱤᱠᱷᱱᱟᱹᱛ ᱥᱤᱠᱷᱱᱟᱹᱛ ᱵᱮᱜᱚᱨ ᱪᱮᱫ ᱦᱚᱸ ᱵᱟᱹᱱᱩᱜᱼᱟ ᱱᱚᱶᱟ ᱡᱤᱭᱚᱱ ᱨᱮ ᱥᱤᱠᱷᱱᱟᱹᱛ ᱞᱮᱱᱠᱷᱟᱱᱮᱢ ᱢᱟᱲᱟᱝ ᱥᱮᱱᱮᱢ ᱞᱟᱦᱟ ᱪᱟᱞᱟᱜᱼᱟ ᱟᱨ ᱫᱤᱞ ᱫᱟᱲᱮ ᱦᱚᱸᱢ ᱧᱟᱢᱟ ᱚᱱᱟᱛᱮ ᱥᱤᱠᱷᱱᱟᱹᱛ ᱫᱚ ᱟᱹᱰᱤᱜᱮ ᱞᱟᱹᱠᱛᱤᱭᱟ ᱥᱤᱠᱷᱱᱟᱹᱛ ᱢᱟᱹᱱᱢᱤ ᱡᱤᱭᱚᱱ ᱨᱮ ᱡᱚᱛᱱᱟᱜ ᱮ ᱟᱹᱜᱩ ᱫᱟᱲᱮ ᱟᱢᱟ ᱡᱷᱚᱛᱚᱭᱟᱜ ᱮ ᱥᱮᱬᱟ ᱫᱟᱲᱮᱭᱟᱢᱟ ᱡᱚᱛᱱᱟᱜ ᱮ ᱠᱚᱨᱟᱣ ᱫᱟᱲᱮ ᱟᱢᱟ ᱢᱟᱹᱱᱢᱤ ᱡᱤᱭᱚᱱ ᱠᱷᱟᱸᱱᱰᱟᱣ ᱥᱤᱠᱷᱱᱟᱹᱛ ᱫᱚ ᱟᱹᱰᱤᱜᱮ ᱞᱟᱹᱠᱛᱤᱭᱟ ᱥᱚᱢᱟᱡᱽ ᱥᱮ ᱥᱟᱶᱛᱟ ᱞᱟᱹᱜᱤᱫ ᱠᱟᱹᱢᱤ ᱨᱮᱭᱟᱜ ᱫᱟᱲᱮ ᱱᱚᱶᱟ ᱦᱚᱸ ᱥᱤᱠᱷᱱᱟᱹᱛ ᱛᱟᱞᱟᱛᱮ ᱦᱤᱡᱩᱜᱼᱟ ᱥᱟᱶᱛᱟ ᱞᱟᱹᱜᱤᱫ ᱜᱟᱶᱛᱟ ᱞᱟᱹᱜᱤᱫ ᱥᱚᱢᱟᱡᱽ ᱞᱟᱹᱜᱤᱫ ᱠᱟᱹᱢᱤ ᱦᱚᱨᱟ ᱛᱟᱞᱟᱛᱮ ᱥᱤᱠᱷᱱᱟᱹᱛ ᱫᱚ ᱯᱟᱥᱱᱟᱜᱼᱟ ᱥᱤᱠᱷᱱᱟᱹᱛ ᱨᱮᱫᱚ ᱱᱚᱝᱠᱟᱱ ᱫᱟᱲᱮ ᱢᱮᱱᱟᱜᱼᱟ ᱡᱟᱦᱟᱸ ᱫᱚ ᱧᱩᱛᱟᱹᱛ ᱫᱚᱭ ᱢᱟᱨᱥᱟᱞ ᱜᱚᱫ ᱠᱟᱜᱼᱟ ᱥᱚᱢᱟᱡᱽ ᱛᱟᱞᱟᱨᱮ ᱥᱤᱠᱷᱱᱟᱹᱛ ᱵᱚᱱ ᱯᱟᱥᱱᱟᱣ ᱢᱟ ᱟᱨ ᱥᱤᱠᱷᱱᱟᱹᱛ ᱛᱟᱞᱟᱛᱮ ᱟᱵᱚ ᱨᱮᱱ ᱵᱟᱹᱵᱩ ᱛᱟᱠᱚ ᱢᱟᱹᱭ ᱛᱟᱠᱚ ᱦᱟᱨᱟ ᱵᱩᱨᱩᱜ ᱢᱟ ᱮᱰᱮ ᱠᱷᱟᱱ ᱟᱵᱚᱣᱟᱜ ᱥᱟᱶᱛᱟ ᱟᱨ ᱥᱚᱢᱟᱡᱽ ᱥᱤᱠᱷᱱᱟᱹᱛ ᱛᱟᱞᱟ ᱛᱮᱜᱮ ᱢᱟᱲᱟᱝ ᱥᱮᱱ ᱞᱟᱦᱟ ᱤᱫᱤᱜᱼᱟ ᱥᱤᱠᱷᱱᱟᱹᱛ ᱜᱮ ᱟᱵᱚ ᱦᱚᱨ ᱰᱟᱦᱟᱨ ᱮ ᱩᱫᱩᱜ ᱟᱵᱚᱱᱟ ᱟᱨ ᱥᱤᱠᱷᱱᱟᱹᱛ ᱜᱮ ᱤᱧ ᱦᱚᱸ ᱟᱢ ᱦᱚᱸ ᱰᱟᱦᱟᱨ ᱛᱮᱭ ᱰᱟᱨᱦᱟᱣ ᱢᱮᱭᱟ ᱥᱤᱠᱷᱱᱟᱹᱛ ᱱᱚᱝᱠᱟᱱᱟᱜ ᱠᱟᱱᱟ ᱡᱟᱦᱟᱸ ᱫᱚ ᱜᱳᱴᱟ ᱫᱷᱟᱹᱨᱛᱤ ᱯᱩᱨᱤ ᱨᱮ ᱥᱤᱠᱷᱱᱟᱹᱛ ᱜᱮ ᱦᱩᱭᱩᱜ ᱠᱟᱱᱟ ᱢᱟᱨᱟᱝ ᱟᱨ ᱥᱤᱠᱷᱱᱟᱹᱛ ᱜᱮ ᱦᱩᱭᱩᱜ ᱠᱟᱱᱟ ᱥᱚᱨᱮᱥ ᱢᱟᱹᱱᱢᱤ ᱡᱤᱭᱚᱱ ᱨᱮ ᱥᱤᱠᱷᱱᱟᱹᱛ ᱵᱮᱜᱚᱨ ᱱᱚᱶᱟ ᱫᱷᱟᱹᱨᱛᱤ ᱨᱮ ᱪᱮᱫ ᱦᱚᱸ ᱵᱟᱹᱱᱩᱜᱼᱟ ᱥᱤᱠᱷᱱᱟᱹᱛ ᱡᱩᱫᱤ ᱵᱟᱝ ᱛᱟᱦᱮᱸᱱᱟ ᱛᱟᱦᱞᱮ ᱢᱟᱲᱟᱝ ᱥᱮᱱ ᱵᱟᱢ ᱢᱟᱲᱟᱝ ᱫᱟᱲᱮᱭᱟᱜᱼᱟ